ᱟᱵᱚ ᱥᱟᱱᱛᱟᱲ ᱥᱚᱢᱟᱡᱽ ᱨᱮ ᱟᱭᱢᱟ ᱨᱚᱠᱚᱢ ᱠᱷᱤᱞᱳᱰ ᱢᱮᱱᱟᱜ ᱟᱠᱟᱫᱧᱟ ᱟᱵᱚ ᱫᱚ ᱡᱟᱦᱟᱸ ᱴᱟᱺᱰᱤ ᱨᱮ ᱵᱟᱝ ᱠᱷᱮᱞᱳᱰ ᱠᱟᱛᱮᱜ ᱢᱳᱵᱟᱭᱤᱞ ᱛᱮᱵᱚᱱ ᱠᱷᱮᱞᱳᱰ ᱠᱟᱱᱟ ᱢᱟᱱᱮ ᱢᱳᱵᱟᱭᱤᱞ ᱨᱮ ᱡᱟᱦᱟᱸ ᱠᱚ ᱜᱮᱹᱢ ᱠᱷᱮᱞᱳᱰ ᱢᱮᱱᱟᱜ ᱠᱟᱫᱟ ᱚᱱᱟ ᱠᱚ ᱪᱮᱛᱟᱱ ᱨᱮᱜᱮ ᱱᱤᱭᱟᱹ ᱟᱵᱚ ᱱᱟᱦᱟᱜ ᱨᱮᱫᱚ ᱚᱱᱟ ᱠᱚ ᱪᱮᱛᱟᱱ ᱨᱮᱜᱮ ᱵᱮᱥᱤ ᱵᱚᱱ ᱠᱷᱮᱞᱚᱜ ᱠᱟᱱᱟ ᱢᱮᱱᱠᱷᱟᱱ ᱚᱱᱟ ᱠᱚ ᱠᱷᱮᱞᱳᱰ ᱫᱚ ᱟᱵᱚ ᱥᱚᱨᱤᱨ ᱪᱚᱨᱪᱟ ᱞᱟᱹᱜᱤᱫ ᱫᱚ ᱵᱟᱝ ᱵᱷᱟᱹᱜᱤᱭᱟ ᱪᱮᱫᱟᱜ ᱥᱮ ᱟᱹᱰᱤ ᱜᱷᱟᱹᱲᱤᱡ ᱢᱳᱵᱟᱭᱤᱞ ᱨᱮᱢ ᱠᱷᱮᱞᱚᱰ ᱞᱮᱱᱠᱷᱟᱱ ᱫᱚ ᱢᱮᱫ ᱨᱮ ᱤᱯᱷᱮᱠᱴ ᱯᱟᱲᱟᱣ ᱫᱟᱲᱮᱭᱟᱜᱼᱟ ᱦᱚᱲᱢᱚ ᱠᱚᱦᱚᱸ ᱴᱷᱤᱠ ᱵᱟᱝ ᱛᱟᱦᱮᱱᱟ ᱥᱚᱵᱽ ᱥᱚᱢᱚᱭ ᱡᱩᱫᱤ ᱚᱲᱟᱜ ᱨᱮ ᱜᱤᱛᱤᱡ ᱠᱟᱛᱮᱜ ᱵᱟ ᱫᱩᱲᱩᱵ ᱠᱟᱛᱮᱜ ᱥᱟᱨᱟᱫᱤᱱ ᱡᱩᱫᱤᱢ ᱜᱟᱛᱮᱜᱼᱟ ᱛᱟᱦᱞᱮ ᱦᱚᱲᱢᱚ ᱦᱚᱸ ᱞᱟᱸᱜᱟ ᱞᱟᱸᱜᱟ ᱵᱩᱡᱷᱟᱹᱜᱼᱟ ᱟᱨ ᱢᱮᱫ ᱠᱚ ᱵᱨᱮᱹᱱ ᱨᱮ ᱤᱯᱷᱮᱠᱴ ᱯᱟᱲᱟᱜᱼᱟ ᱟᱨ ᱢᱮᱱᱠᱷᱟᱱ ᱟᱵᱚ ᱡᱩᱫᱤ ᱚᱲᱟᱜ ᱨᱮ ᱢᱳᱵᱟᱭᱤᱞ ᱜᱮᱹᱢ ᱵᱟᱫᱽ ᱠᱟᱛᱮᱜ ᱴᱟᱺᱰᱤ ᱨᱮ ᱫᱟᱹᱲ ᱵᱟᱲᱟ ᱞᱮᱱᱠᱷᱟᱱ ᱟᱵᱚᱣᱟᱜ ᱥᱚᱨᱤᱨ ᱴᱷᱤᱠ ᱛᱟᱦᱮᱱ ᱛᱟᱵᱚᱱᱟ ᱟᱨ ᱟᱵᱚ ᱱᱤᱭᱟᱹ ᱢᱟᱴᱷ ᱨᱮ ᱦᱮᱡ ᱠᱟᱛᱮᱜ ᱠᱷᱮᱞᱳᱰ ᱠᱟᱛᱮᱜ ᱠᱷᱮᱞᱳᱰ ᱤᱫᱤ ᱠᱟᱛᱮᱜ ᱪᱮᱫᱟᱜ ᱥᱮ ᱧᱮᱞᱚᱜ ᱠᱟᱱᱟ ᱠᱷᱮᱞᱳᱰ ᱛᱮᱦᱚᱸ ᱟᱹᱰᱤ ᱪᱮᱛᱟᱱ ᱥᱮᱫ ᱪᱟᱞᱟᱣ ᱜᱟᱱᱚᱜ ᱠᱟᱱᱟ ᱯᱷᱩᱴᱵᱚᱞ ᱠᱨᱤᱠᱮᱹᱴ ᱠᱟᱵᱟᱰᱤ ᱵᱟ ᱵᱤᱵᱷᱤᱱᱱᱚ ᱮᱛᱷᱞᱮᱴᱤᱠ ᱡᱟᱦᱟᱸ ᱤᱵᱷᱮᱱᱴ ᱠᱚ ᱢᱮᱱᱟᱜ ᱠᱟᱫᱟ ᱮᱠᱥᱳ ᱢᱤᱴᱟᱨ ᱫᱩᱥᱳ ᱢᱤᱴᱟᱨ ᱞᱚᱝ ᱡᱟᱢᱯ ᱦᱟᱭ ᱡᱟᱢᱯ ᱚᱱᱟ ᱠᱚ ᱛᱮᱦᱚᱸ ᱟᱵᱚ ᱟᱹᱰᱤ ᱪᱮᱛᱟᱱ ᱡᱟᱭᱜᱟ ᱨᱮᱵᱚᱱ ᱥᱮᱱ ᱫᱟᱲᱮᱭᱟᱜᱼᱟ ᱢᱮᱱᱠᱷᱟᱱ ᱟᱵᱚ ᱪᱮᱫ ᱵᱚᱱ ᱪᱤᱠᱟᱹᱭᱫᱟ ᱟᱵᱚ ᱫᱚ ᱴᱟᱺᱰᱤ ᱨᱮ ᱵᱟᱫᱽ ᱠᱟᱛᱮᱜ ᱢᱳᱵᱟᱭᱤᱞ ᱨᱮᱜᱮ ᱯᱷᱩᱴᱵᱚᱞ ᱵᱚᱱ ᱠᱷᱮᱞᱳᱰ ᱠᱟᱱᱟ ᱵᱟ ᱠᱨᱤᱠᱮ ᱴ ᱜᱟᱛᱮᱜ ᱦᱚᱸ ᱢᱳᱵᱟᱭᱤᱞ ᱨᱮᱜᱮ ᱵᱚᱱ ᱠᱷᱮᱞᱳᱰ ᱠᱟᱱᱟ ᱢᱳᱵᱟᱭᱤᱞ ᱨᱮ ᱠᱷᱮᱞᱳᱰ ᱠᱟᱛᱮᱜ ᱫᱚ ᱟᱵᱚ ᱪᱮᱫ ᱦᱚᱸ ᱵᱟᱝ ᱦᱩᱭᱩᱜ ᱛᱟᱵᱚᱱᱟ ᱚᱱᱟᱛᱮ ᱦᱚᱲᱢᱚ ᱴᱷᱤᱠ ᱫᱚᱦᱚᱭ ᱞᱟᱹᱜᱤᱫ ᱵᱟ ᱪᱮᱛᱟᱱ ᱥᱮᱫ ᱪᱟᱞᱟᱜ ᱞᱟᱹᱜᱤᱫ ᱟᱵᱚ ᱴᱟᱺᱰᱤ ᱨᱮ ᱪᱟᱞᱟᱣ ᱠᱟᱛᱮᱜ ᱥᱟᱱᱟᱢ ᱞᱮᱠᱟᱱ ᱦᱚᱲ ᱜᱮ ᱜᱤᱫᱽᱨᱟᱹ ᱛᱷᱮᱠᱮ ᱢᱟᱲᱟᱝ ᱦᱚᱲ ᱛᱷᱮᱠᱮ ᱦᱟᱲᱟᱢ ᱠᱚᱦᱚᱸ ᱥᱮᱛᱟᱜ ᱨᱮ ᱡᱩᱫᱤ ᱦᱮᱡ ᱠᱟᱛᱮᱜ ᱴᱟᱺᱰᱤ ᱨᱮ ᱛᱟᱲᱟᱢ ᱵᱟᱲᱟ ᱞᱮᱠᱷᱟᱱ ᱵᱟ ᱡᱚᱜᱤᱝ ᱞᱮᱠᱷᱟᱱ ᱟᱵᱚ ᱦᱚᱲᱢᱚ ᱢᱚᱡᱽ ᱛᱟᱦᱮᱱ ᱛᱟᱵᱚᱱᱟ ᱟᱨ ᱱᱤᱭᱟᱹ ᱠᱚ ᱵᱟᱢ ᱠᱷᱮᱞᱳᱰ ᱤᱫᱤ ᱞᱮᱠᱷᱟᱱ ᱫᱚ ᱵᱟᱹᱭᱼᱵᱟᱹᱭ ᱛᱮ ᱟᱹᱛᱩ ᱫᱤᱥᱚᱢ ᱨᱮ ᱡᱟᱦᱟᱸ ᱠᱷᱮᱞᱳᱰ ᱞᱟᱹᱜᱤᱫ ᱴᱟᱺᱰᱤ ᱦᱩᱭᱩᱜᱼᱟ ᱯᱷᱤᱞᱰ ᱠᱚ ᱛᱟᱦᱮᱱᱟ ᱚᱱᱟ ᱵᱟᱹᱭ ᱵᱟᱹᱭ ᱛᱮ ᱟᱫ ᱪᱟᱞᱟᱜ ᱛᱟᱵᱚᱱᱟ ᱚᱱᱟ ᱛᱮ ᱢᱮᱱ ᱦᱩᱭᱩᱜ ᱠᱟᱱᱟ ᱡᱮ ᱡᱟᱦᱟᱸᱭ ᱡᱟᱦᱟᱸ ᱞᱮᱠᱟᱱ ᱜᱟᱛᱮᱜ ᱜᱮᱭ ᱫᱟᱲᱮᱭᱟᱜᱼᱟ ᱩᱱᱤ ᱚᱱᱟ ᱜᱟᱛᱮᱜ ᱜᱮᱭ ᱪᱮᱥᱴᱟᱭ ᱢᱟ ᱪᱮᱫᱟᱜ ᱥᱮ ᱥᱟᱱᱟᱢ ᱦᱚᱲ ᱫᱟᱨᱟᱭ ᱫᱚ ᱥᱟᱱᱟᱢ ᱞᱮᱠᱟᱱ ᱠᱷᱮᱞᱳᱰ ᱫᱚ ᱥᱟᱱᱟᱢ ᱠᱷᱮᱞᱳᱰ ᱫᱚ ᱵᱟᱭ ᱫᱟᱲᱮᱭᱟᱜᱼᱟ ᱚᱱᱟᱛᱮ ᱡᱟᱦᱟᱸᱭ ᱡᱟᱦᱟᱸᱴᱟᱜ ᱠᱷᱮᱞᱳᱰᱼᱮ ᱫᱟᱲᱮᱜᱼᱟ ᱚᱱᱟ ᱜᱮ ᱠᱷᱮᱞᱳᱰ ᱢᱟ ᱟᱭᱢᱟ ᱧᱮᱞ ᱠᱟᱱᱟ ᱟᱭᱢᱟ ᱥᱟᱱᱛᱟᱲ ᱵᱚᱭᱦᱟ ᱵᱚᱞ ᱠᱷᱮᱞᱳᱰ ᱠᱟᱛᱮᱜ ᱟᱹᱰᱤ ᱪᱮᱛᱟᱱ ᱥᱮᱫ ᱠᱚ ᱥᱮᱱ ᱠᱟᱱᱟ ᱯᱨᱚᱛᱷᱚᱢ ᱴᱚᱞᱟ ᱯᱟᱲᱟᱨᱮ ᱵᱚᱞ ᱠᱷᱮᱞ ᱠᱷᱮᱞ ᱛᱮ ᱢᱤᱫᱴᱟᱝ ᱴᱟᱣᱩᱱᱥᱤᱯ ᱨᱮ ᱴᱟᱣᱩᱱᱥᱤᱯ ᱠᱷᱚᱱ ᱰᱤᱥᱴᱤᱠ ᱨᱮ ᱰᱤᱥᱴᱤᱠ ᱠᱷᱚᱱ ᱮᱥᱴᱮᱴ ᱨᱮ ᱮᱥᱴᱮᱴ ᱠᱷᱚᱱ ᱫᱤᱥᱚᱢ ᱞᱟᱹᱜᱤᱫ ᱮ ᱠᱷᱮᱞ ᱠᱮᱫᱟ ᱱᱚᱝᱠᱟ ᱟᱭᱢᱟ ᱥᱟᱱᱛᱟᱲ ᱦᱚᱯᱚᱱ ᱜᱮ ᱱᱤᱛᱚᱜ ᱫᱷᱟᱹᱵᱤᱡ ᱛᱮ ᱧᱮᱞᱚᱜ ᱠᱟᱱᱟ ᱟᱭᱢᱟ ᱥᱟᱱᱛᱟᱲ ᱜᱮ ᱠᱷᱮᱞ ᱠᱟᱛᱮᱜ ᱟᱹᱰᱤ ᱪᱮᱛᱟᱱ ᱥᱮᱱ ᱜᱮᱠᱚ ᱥᱮᱱ ᱠᱟᱱᱟ ᱚᱱᱟᱛᱮ ᱟᱵᱚ ᱫᱚ ᱢᱳᱵᱟᱭᱤᱞ ᱨᱮ ᱜᱮᱹᱢ ᱠᱷᱮᱞᱳᱰ ᱵᱟᱝ ᱠᱟᱛᱮᱜ ᱡᱟᱛᱮ ᱟᱵᱚ ᱴᱟᱺᱰᱤ ᱨᱮ ᱪᱟᱞᱟᱣ ᱠᱟᱛᱮᱜ ᱵᱚᱱ ᱫᱟᱹᱲ ᱵᱟᱲᱟᱭ ᱵᱟ ᱠᱷᱮᱞᱳᱰ ᱱᱤᱭᱟᱹ ᱜᱮ ᱵᱷᱟᱹᱜᱤᱭᱟ